ᱟᱞᱮ ᱱᱤᱭᱟᱹ ᱟᱲᱮ ᱯᱟᱥᱮ ᱫᱚ ᱢᱮᱞᱟ ᱫᱮᱵᱤ ᱢᱮᱞᱟ ᱟᱨ ᱯᱟᱛᱟ ᱢᱮᱞᱟ ᱯᱟᱛᱟ ᱢᱮᱞᱟ ᱠᱟᱹᱞᱤ ᱢᱮᱞᱟ ᱡᱟᱛᱨᱟ ᱯᱟᱴᱷ ᱠᱚ ᱟᱹᱜᱩ ᱠᱚᱣᱟ ᱟᱨ ᱡᱚᱛᱚ ᱥᱚᱢᱚᱭ ᱜᱮ ᱠᱟᱹᱴᱤᱡ ᱚᱠᱛᱮ ᱡᱚᱠᱷᱚᱱ ᱞᱮ ᱪᱟᱞᱟᱜ ᱠᱟᱱ ᱛᱟᱦᱮᱱᱟ ᱟᱨ ᱜᱚᱜᱚᱼᱵᱟᱵᱟ ᱥᱚᱸᱜᱮᱜ ᱞᱮ ᱪᱟᱞᱟᱜ ᱠᱟᱱ ᱛᱟᱦᱮᱱᱟ ᱟᱨ ᱢᱮᱞᱟ ᱴᱟᱺᱰᱤ ᱪᱟᱞᱟᱣ ᱠᱟᱛᱮᱫ ᱮᱢᱟᱱ ᱛᱮᱭᱟᱜ ᱡᱤᱱᱤᱥ ᱜᱟᱛᱮᱜ ᱟᱜ ᱠᱚᱞᱮ ᱠᱤᱨᱤᱧ ᱦᱚᱪᱚ ᱠᱚᱣᱟ ᱫᱟᱠᱟ ᱴᱩᱠᱩᱡ ᱜᱟᱛᱮᱜ ᱟᱜ ᱪᱩᱞᱦᱟᱹ ᱜᱮᱥ ᱪᱩᱞᱦᱟᱹ ᱠᱚ ᱪᱮᱫ ᱠᱚᱪᱚ ᱮᱢᱟᱱ ᱛᱮᱭᱟᱜ ᱜᱟᱛᱮ ᱡᱤᱱᱤᱥ ᱞᱮ ᱠᱤᱨᱤᱧ ᱦᱚᱪᱚ ᱠᱚᱣᱟ ᱟᱨᱦᱚᱸ ᱡᱚᱢᱟᱜ ᱠᱚᱦᱚᱸᱞᱮ ᱠᱤᱨᱤᱧ ᱦᱚᱪᱚ ᱠᱚᱣᱟ ᱟᱨᱦᱚᱸ ᱜᱚᱜᱚᱼᱵᱟᱵᱟ ᱠᱚ ᱟᱨ ᱵᱚᱭᱦᱟ ᱠᱚ ᱤᱧ ᱫᱟᱫᱟ ᱤᱧ ᱫᱤᱫᱤ ᱡᱚᱛᱚ ᱜᱮ ᱢᱤᱫ ᱥᱚᱸᱜᱮ ᱛᱮᱞᱮ ᱪᱟᱞᱟᱜ ᱠᱟᱱ ᱛᱟᱦᱮᱱᱟ ᱟᱨ ᱡᱟᱛᱨᱟ ᱯᱟᱴᱤ ᱞᱮ ᱧᱮᱞᱮᱫ ᱠᱚ ᱛᱟᱦᱮᱱᱟ ᱟᱨ ᱫᱚᱥ ᱵᱟᱡᱮ ᱞᱮᱠᱟ ᱠᱚ ᱮᱦᱚᱵᱮᱜ ᱠᱟᱱ ᱛᱟᱦᱮᱱᱟ ᱚᱠᱟ ᱫᱚ ᱯᱚᱥᱪᱷᱤᱢ ᱵᱟᱝᱞᱟ ᱠᱷᱚᱱ ᱠᱚ ᱦᱤᱡᱩᱜᱼᱟ ᱩᱱᱠᱩ ᱞᱮ ᱧᱮᱞᱮᱫ ᱠᱚ ᱛᱟᱦᱮᱱᱟ ᱩᱫᱩᱜᱟᱠᱚ ᱞᱟᱦᱟ ᱨᱮᱫᱚ ᱠᱚ ᱫᱚᱥ ᱵᱟᱡᱮ ᱠᱷᱚᱱ ᱠᱚ ᱮᱦᱚᱵᱟ ᱟᱨ ᱡᱟᱛᱨᱟ ᱯᱟᱴᱤ ᱞᱮ ᱧᱮᱞ ᱠᱚᱣᱟ ᱚᱠᱚᱭ ᱠᱚᱫᱚᱞᱮ ᱡᱟᱹᱯᱤᱫᱟ ᱚᱠᱚᱭ ᱠᱚᱫᱚ ᱠᱚ ᱞᱟᱸᱫᱟᱭᱟ ᱚᱠᱚᱭ ᱠᱚᱫᱚ ᱠᱚ ᱨᱚᱲᱟ ᱚᱠᱚᱭ ᱠᱚᱫᱚ ᱡᱷᱚᱜᱽᱲᱟᱜᱼᱟ ᱟᱫᱚ ᱢᱚᱡᱽ ᱜᱮᱠᱚ ᱩᱫᱩᱜᱟ ᱦᱟᱹᱥᱤ ᱢᱟᱡᱟᱠ ᱦᱚᱸᱠᱚ ᱩᱫᱩᱜᱟ ᱚᱱᱟ ᱚᱱᱮ ᱦᱟᱹᱥᱤ ᱢᱟᱡᱟᱠ ᱠᱚ ᱩᱫᱩᱜ ᱡᱚᱠᱷᱚᱱ ᱫᱚ ᱟᱞᱮ ᱦᱚᱸᱞᱮ ᱞᱟᱸᱫᱟ ᱠᱮᱫ ᱜᱮ ᱟᱵᱟᱨ ᱵᱷᱟᱵᱽᱱᱟ ᱧᱚᱜ ᱠᱚ ᱩᱫᱩᱜ ᱠᱷᱟᱱ ᱫᱚᱞᱮ ᱨᱟᱜ ᱠᱮᱫ ᱜᱮ ᱚᱱᱠᱟ ᱧᱮᱞ ᱠᱟᱛᱮᱫ ᱟᱞᱮ ᱫᱚ ᱚᱱᱠᱟ ᱛᱮᱜᱮ ᱥᱮᱛᱟᱜᱚᱜᱼᱟ ᱥᱮᱛᱟᱜ ᱠᱟᱛᱮᱫ ᱫᱚ ᱟᱫᱚ ᱚᱲᱟᱜ ᱞᱮ ᱜᱚᱜᱚᱼᱵᱟᱵᱟ ᱥᱟᱶ ᱛᱮᱜᱮᱞᱮ ᱨᱩᱣᱟᱹᱲ ᱦᱤᱡᱩᱜᱼᱟ